ᱦᱮᱸ ᱢᱤᱨᱟᱠᱷ ᱠᱷᱮᱞ ᱠᱚᱨᱮᱫ ᱴᱨᱚᱯᱷᱤᱧ ᱦᱟᱢᱮᱴ ᱵᱟᱲᱟᱣᱠᱟᱫᱟ ᱴᱨᱚᱯᱷᱤ ᱥᱮ ᱠᱟᱹᱣᱰᱤ ᱟᱨᱦᱚᱸ ᱮᱢᱟᱱ ᱛᱮᱭᱟᱜ ᱟᱭᱢᱟ ᱥᱩᱫᱩ ᱠᱷᱮᱞ ᱢᱚᱛᱚ ᱨᱮᱫᱚ ᱵᱟᱝ ᱟᱨᱚ ᱫᱟᱹᱲ ᱥᱮ ᱟᱨᱦᱚᱸ ᱦᱟᱭ ᱡᱟᱢᱯ ᱞᱚᱝ ᱡᱟᱢᱯ ᱠᱚᱨᱮ ᱦᱚᱸ ᱟᱭᱢᱟ ᱤᱭᱟᱹᱧ ᱦᱟᱢᱮᱴ ᱵᱟᱲᱟᱣᱠᱟᱜ ᱜᱮᱭᱟ ᱤᱧ ᱨᱮᱱ ᱜᱟᱛᱮ ᱠᱚᱦᱚᱸ ᱟᱭᱢᱟ ᱠᱚ ᱦᱟᱢᱮᱴ ᱵᱟᱲᱟ ᱠᱟᱜ ᱜᱮᱭᱟ